ᱟᱹᱞᱤᱧ ᱫᱚ ᱯᱩᱨᱩᱞᱤᱭᱟᱹ ᱠᱷᱚᱱ ᱞᱤᱧ ᱞᱟᱹᱭᱮᱫᱟ ᱰᱟᱠᱛᱟᱨ ᱜᱚᱝᱠᱮ ᱢᱮᱱᱮᱫ ᱛᱟᱦᱮᱱᱟᱞᱤᱧ ᱡᱮ ᱟᱯᱮ ᱡᱟᱦᱟ ᱥᱟᱱᱛᱟᱲ ᱥᱟᱣᱛᱟ ᱨᱮ ᱜᱚᱡ ᱜᱩᱨ ᱛᱟᱭᱚᱢ ᱪᱮᱫ ᱠᱚ ᱠᱟᱹᱢᱤᱦᱚᱨᱟᱯᱮ ᱠᱚᱨᱟᱣ ᱵᱟᱲᱟᱭᱟ ᱚᱱᱟ ᱮᱠᱴᱩ ᱟᱹᱞᱤᱧ ᱵᱟᱲᱟᱭ ᱥᱟᱱᱟᱭᱮᱫ ᱞᱤᱧᱟᱹ

ᱚᱱᱟ ᱵᱷᱟᱱᱰᱟᱱ ᱠᱟᱹᱢᱤᱫᱚ ᱛᱤᱱᱟᱹᱜ ᱫᱤᱱ ᱯᱚᱨᱮ ᱯᱮ ᱠᱚᱨᱟᱣ ᱵᱟᱲᱟᱭᱟ ᱟᱫᱚ ᱫᱤᱠᱩ ᱥᱚᱢᱟᱡ ᱨᱮᱢᱟ ᱱᱤᱱᱠᱟ ᱵᱷᱳᱡ ᱫᱟᱠᱟ ᱥᱮ ᱱᱤᱱᱠᱟᱹ ᱵᱷᱳᱡ ᱮᱢ ᱠᱚ ᱧᱮᱞ ᱵᱟᱲᱟ ᱦᱩᱭ ᱠᱟᱱᱟ ᱛᱳ ᱥᱟᱱᱛᱲ ᱥᱟᱶᱛᱟ ᱨᱮᱦᱚ ᱠᱤ ᱵᱷᱳᱡ ᱫᱟᱠᱟ ᱮᱢ ᱠᱚᱨᱮᱱᱟᱜ ᱵᱮᱵᱚᱥᱛᱷᱟ ᱥᱮ ᱚᱱᱠᱟ ᱪᱚᱞ ᱢᱮᱱᱟᱼᱟ ᱠᱤ ᱟᱪᱪᱷᱟ ᱟᱨ ᱢᱤᱫᱴᱟᱝ ᱠᱩᱠᱞᱤ ᱟᱵᱮᱱ ᱴᱷᱮᱱ ᱜᱚᱡ ᱜᱩᱨ ᱢᱟᱲᱟᱝ ᱨᱮ ᱡᱟᱦᱟ ᱱᱤᱛᱚᱜ ᱡᱟᱦᱟᱸ ᱥᱚᱨᱠᱟᱨ ᱠᱷᱚᱱ ᱢᱤᱫᱵᱟᱨ ᱡᱟᱦᱟᱠᱚ ᱯᱨᱚᱪᱟᱨᱟ ᱚᱝᱜᱚ ᱫᱟᱱ ᱵᱟᱯᱟᱨᱛᱮ ᱛᱳ ᱚᱱᱟ ᱚᱝᱜᱚ ᱫᱟᱱ ᱠᱤ ᱟᱯᱮ ᱥᱟᱱᱛᱟᱲ ᱥᱟᱶᱛᱟ ᱨᱮ ᱪᱚᱞ ᱢᱮᱱᱟᱼᱟ ᱥᱮ ᱵᱟᱹᱱᱩᱜᱼᱟ ᱚᱝᱜᱚ ᱫᱟᱱ ᱢᱮᱱᱛᱮ ᱫᱚ ᱦᱳᱭ ᱢᱮᱫ ᱠᱤᱢᱵᱟ ᱠᱤᱰᱱᱤ ᱠᱤᱢᱵᱟ ᱞᱤᱵᱷᱟᱨ ᱱᱚᱝᱠᱟᱱᱟᱜ ᱡᱟᱦᱟᱱᱟᱜ ᱛᱳ ᱥᱚᱪᱚᱨᱟᱪᱳᱨ ᱵᱟᱝ ᱧᱟᱢᱚᱼᱟ ᱡᱟᱦᱟ ᱠᱷᱟᱹᱛᱤᱨ ᱨᱩᱜᱤ ᱠᱚ ᱚᱱᱮᱠ ᱥᱚᱢᱚᱭ ᱚᱵᱷᱟᱵ ᱛᱮᱠᱩ ᱜᱩᱡᱩᱼᱟ ᱱᱚᱜᱚᱭ ᱱᱚᱣᱟ ᱠᱚ ᱚᱝᱜᱚ ᱫᱟᱱ ᱡᱟᱦᱟ ᱜᱚᱵᱷᱢᱮᱱᱴᱮ ᱪᱟᱞᱩᱣ ᱠᱟᱜᱟ ᱟᱭ ᱡᱮ ᱡᱟᱦᱟᱭ ᱦᱚᱭᱛᱳ ᱨᱩᱜᱤ ᱜᱩᱡᱩ ᱠᱟᱱᱟᱭ ᱩᱱᱤ ᱵᱟᱱᱪᱟᱜ ᱨᱮᱱᱟ ᱠᱳᱱᱳ ᱪᱟᱱᱥ ᱵᱟᱹᱱᱩ ᱛᱟᱭᱟ ᱛᱟᱦᱚᱞᱮ ᱩᱱᱤ ᱡᱚᱫᱤ ᱢᱤᱫᱴᱟᱝ ᱮᱜᱨᱤᱢᱮᱱᱴ ᱠᱟᱜᱟᱭ ᱜᱩᱡᱩᱜ ᱢᱟᱲᱟᱝ ᱨᱮ ᱡᱚᱫᱤ ᱮᱜᱨᱤᱢᱮᱱᱴ ᱫᱚᱦᱚᱠᱟᱜ ᱟᱭ ᱛᱟᱦᱚᱞᱮ ᱩᱱᱤ ᱜᱚᱡ ᱛᱟᱭᱚᱢ ᱚᱱᱟ ᱚᱝᱜᱚ ᱥᱚᱨᱠᱟᱨ ᱯᱟᱦᱟᱴᱟ ᱥᱮ ᱦᱟᱥᱯᱟᱛᱟᱞ ᱯᱟᱦᱟᱴᱟ ᱥᱮᱱ ᱠᱷᱚᱱ ᱠᱚ ᱠᱟᱞᱮᱠᱴᱼᱟ ᱟᱨ ᱡᱟᱦᱟᱭ ᱚᱱᱠᱟ ᱫᱚᱨᱠᱟᱨᱚᱜᱼᱟ ᱮᱢᱟᱨᱡᱮᱱᱥᱤ ᱨᱩᱜᱤ ᱩᱱᱠᱩ ᱩᱱᱠᱩ ᱴᱷᱮᱱ ᱚᱱᱟ ᱚᱝᱜᱚ ᱫᱚ ᱠᱟᱡᱮᱨᱮ ᱞᱟᱜᱟᱼᱟ ᱛᱳ ᱱᱚᱜᱚᱭ ᱱᱚᱝᱠᱟᱱᱟᱜ ᱱᱚᱝᱠᱟᱱᱟ ᱠᱟᱹᱢᱤ ᱦᱚᱨᱟ ᱠᱤ ᱟᱯᱮ ᱥᱟᱱᱛᱟᱲ ᱥᱟᱶᱛᱟ ᱨᱮᱠᱤ ᱪᱚᱞ ᱢᱮᱱᱟᱼᱟ ᱥᱮ ᱵᱟᱹᱱᱩᱼᱟ ᱟᱫᱚ ᱚᱱᱟᱜᱮ ᱢᱟᱱᱮ ᱟᱹᱞᱤᱧᱟᱜ ᱱᱮᱦᱚᱨᱫᱚ ᱡᱩᱫᱤ ᱟᱯᱮ ᱱᱚᱣᱟ ᱥᱟᱱᱛᱟᱲ ᱥᱟᱶᱛᱟ ᱨᱮ ᱡᱩᱫᱤ ᱯᱮ ᱮᱦᱚᱵᱟ ᱛᱟᱦᱚᱞᱮ ᱠᱷᱟᱱ ᱫᱚ ᱟᱹᱰᱤ ᱱᱟᱯᱟᱭᱚᱜᱼᱟ ᱠᱟᱨᱚᱱ ᱜᱩᱡᱩᱜᱼᱤᱡ ᱢᱟᱭ ᱜᱩᱡᱩ ᱠᱟᱱᱜᱮ ᱢᱮᱱᱠᱷᱟᱱ ᱩᱱᱤ ᱢᱟᱫᱫᱷᱚᱢ ᱛᱮ ᱡᱩᱫᱤ ᱟᱨ ᱢᱤᱫᱴᱟᱝ ᱡᱤᱭᱤ ᱡᱩᱫᱤ ᱵᱟᱧᱪᱟᱣ ᱨᱩᱭᱟᱹᱲᱚᱜᱼᱟ ᱛᱟᱦᱚᱞᱮ ᱠᱷᱟᱱ ᱱᱚᱣᱟ ᱠᱷᱚᱱ ᱵᱷᱟᱜᱮ ᱠᱟᱹᱢᱤ ᱫᱚ ᱟᱨ ᱮᱴᱟᱜ ᱫᱚ ᱵᱟᱝ ᱦᱩᱭ ᱫᱟᱲᱮᱭᱟᱜᱼᱟ ᱟᱪᱪᱷᱟ ᱴᱷᱤᱠ ᱜᱮᱭᱟ ᱜᱚᱝᱠᱮ ᱟᱵᱮᱱ ᱱᱚᱣᱟ ᱥᱟᱱᱛᱟᱲ ᱥᱟᱶᱛᱟ ᱨᱮᱱᱟ ᱵᱷᱟᱱᱰᱟᱱ ᱥᱮ ᱜᱚᱡ ᱜᱩᱨ ᱠᱟᱹᱢᱤ ᱦᱚᱨᱟ ᱵᱮᱱ ᱞᱟᱹᱭ ᱟᱫ ᱞᱤᱧᱟᱹ ᱱᱚᱣᱟ ᱢᱟᱲᱟᱝ ᱞᱟᱹᱭ ᱠᱷᱟᱹᱛᱤᱨ ᱟᱹᱰᱤ ᱟᱭᱢᱟ ᱞᱤᱧ ᱥᱟᱨᱦᱟᱣᱮᱫ ᱵᱮᱱᱟ ᱟᱵᱮᱱ ᱴᱷᱤᱠ ᱜᱮᱭᱟ ᱛᱟᱦᱚᱞᱮ ᱫᱚᱦᱚᱭ ᱫᱟᱹᱞᱤᱧ